ᱥᱟᱱᱛᱟᱲᱤ ᱯᱟᱹᱨᱥᱤ ᱫᱚ ᱥᱟᱱᱛᱟᱲ ᱦᱚᱲ ᱠᱚᱣᱟᱜ ᱟᱭᱳ ᱟᱲᱟᱝ ᱠᱟᱱᱟ ᱱᱚᱣᱟ ᱥᱟᱱᱛᱟᱲᱤ ᱯᱟᱹᱨᱥᱤ ᱛᱮᱜᱮ ᱥᱟᱱᱛᱟᱲ ᱡᱟᱹᱛᱤᱭᱟᱜ ᱩᱯᱨᱩᱢ ᱮ ᱥᱚᱫᱚᱨ ᱮᱫᱟ ᱥᱟᱱᱛᱟᱲ ᱡᱟᱹᱛᱤᱭᱟᱜ ᱞᱟᱠᱪᱟᱨ ᱫᱚ ᱟᱭᱢᱟ ᱨᱚᱠᱚᱢᱟᱜ ᱢᱮᱱᱟᱜᱼᱟ ᱡᱮᱢᱚᱱ ᱵᱚᱸᱜᱟ ᱵᱩᱨᱩ ᱠᱟᱨᱟᱢ ᱵᱟᱦᱟ ᱢᱟᱜᱢᱚᱲᱮ ᱞᱟᱠᱪᱟᱨ ᱫᱚ ᱦᱳᱭᱳᱜ ᱠᱟᱱᱟ ᱫᱟᱸᱥᱟᱭ ᱯᱟᱛᱟ ᱟᱨ ᱱᱚᱣᱟ ᱠᱚ ᱞᱟᱠᱪᱟᱨ ᱛᱮᱜᱮ ᱥᱟᱱᱛᱟᱲᱤ ᱯᱟᱹᱨᱥᱤ ᱫᱚ ᱦᱟᱨᱟ ᱵᱩᱨᱩᱜ ᱠᱟᱱᱟ ᱱᱚᱶᱟ ᱦᱟᱨᱟᱵᱩᱨᱩ ᱨᱮ ᱥᱟᱱᱛᱟᱲᱤ ᱯᱟᱹᱨᱥᱤᱭᱟᱜ ᱮᱥᱮᱨ ᱫᱚ ᱮᱥᱮᱨᱮᱫᱟ